ᱤᱧ ᱫᱚ ᱚᱲᱟᱜ ᱨᱮᱱᱟᱜ ᱡᱚᱢ ᱠᱚᱜᱮ ᱡᱚᱛᱚ ᱠᱷᱚᱱ ᱵᱮᱥᱤᱧ ᱠᱩᱥᱤᱭᱟᱜᱼᱟ ᱵᱟᱨᱦᱮ ᱠᱚᱨᱮᱱᱟᱜ ᱫᱚ ᱵᱟᱹᱧ ᱡᱚᱢᱟ ᱚᱲᱟᱜ ᱨᱮᱱᱟᱜ ᱫᱟᱠᱟ ᱩᱛᱩ ᱱᱤᱡᱮᱛᱮ ᱵᱮᱱᱟᱣ ᱠᱟᱛᱮ ᱤᱧ ᱡᱚᱢᱟ ᱟᱨ ᱠᱚᱢ ᱠᱚᱢ ᱢᱚᱥᱞᱟ ᱥᱚᱵᱽᱡᱤ ᱠᱚ ᱨᱮᱦᱚᱸ ᱠᱚᱢ ᱢᱚᱥᱞᱟ ᱢᱟᱹᱨᱤᱪ ᱠᱚ ᱠᱚᱢ ᱞᱟᱜᱟᱣ ᱠᱟᱛᱮ ᱤᱥᱤᱱᱟᱹᱧ ᱟᱨ ᱟᱲᱟᱜ ᱥᱟᱠᱟᱢ ᱦᱚᱸ ᱚᱞᱯᱚ ᱥᱩᱱᱩᱢ ᱛᱮᱜᱮ ᱤᱥᱤᱱᱟᱹᱧ ᱚᱱᱟ ᱠᱚ ᱡᱚᱢ ᱫᱚ ᱵᱦᱟᱹᱜᱤᱧ ᱠᱩᱥᱤᱭᱟᱜᱼᱟ ᱟᱨ ᱵᱟᱨᱦᱮ ᱨᱟᱱᱟᱜ ᱡᱚᱢ ᱫᱚ ᱫᱚᱢᱮ ᱠᱚ ᱢᱚᱥᱞᱟᱣᱟᱜᱼᱟ ᱢᱚᱥᱞᱟ ᱡᱚᱢ ᱛᱮ ᱦᱚᱲᱢᱚ ᱠᱚ ᱠᱷᱟᱨᱟᱯᱚᱜᱼᱟ ᱞᱟᱡ ᱠᱚ ᱦᱟᱹᱥᱩᱭᱟᱱ ᱤᱱᱟᱹ ᱠᱷᱟᱹᱛᱤᱨ ᱤᱧ ᱫᱚ ᱵᱟᱨᱦᱮ ᱨᱟᱱᱟᱜ ᱡᱚᱢ ᱠᱚᱫᱚ ᱫᱚᱢᱮ ᱫᱚ ᱵᱟᱹᱧ ᱠᱩᱥᱤᱭᱟᱜᱼᱟ ᱚᱲᱟᱜ ᱨᱮᱱᱟᱜ ᱜᱮᱧ ᱠᱩᱥᱤᱭᱟᱜᱼᱟ ᱟᱨ ᱢᱟᱡᱷᱮ ᱥᱟᱡᱷᱮ ᱦᱚᱲᱢᱚ ᱴᱷᱤᱠ ᱫᱚᱦᱚ ᱞᱟᱹᱜᱤᱫ ᱛᱮ ᱦᱳᱭᱛᱳ ᱯᱷᱚᱞ ᱡᱚᱢ ᱵᱟᱲᱟ ᱡᱟᱦᱟᱸ ᱛᱤᱥ ᱠᱚᱨᱮ ᱠᱟᱭᱨᱟ ᱟᱯᱮᱞ ᱞᱮᱵᱩ ᱠᱚ ᱦᱚᱲᱢᱚ ᱴᱷᱤᱠ ᱫᱚᱦᱚ ᱞᱟᱹᱜᱤᱫ ᱛᱮ